ᱤᱧ ᱫᱚᱹᱧ ᱢᱚᱱᱮᱭᱟ ᱡᱮ ᱠᱷᱮᱞᱳᱰ ᱩᱛᱱᱟᱹᱣ ᱨᱮ ᱥᱚᱨᱠᱟᱨᱟᱜ ᱟᱨᱦᱚᱸ ᱟᱭᱢᱟ ᱠᱟᱹᱣᱰᱤ ᱠᱷᱚᱨᱚᱪ ᱞᱟᱹᱠᱛᱤᱭᱟᱱ ᱛᱟᱭᱟ ᱪᱮᱫᱟᱜ ᱥᱮ ᱱᱚᱣᱟ ᱠᱷᱚᱨᱚᱪ ᱨᱮᱫᱚ ᱢᱟᱱᱮ ᱜᱳᱴᱟ ᱱᱚᱣᱟ ᱟᱛᱳ ᱨᱮᱱ ᱥᱮ ᱥᱟᱱᱟᱢ ᱟᱛᱳ ᱠᱚᱨᱮᱱ ᱡᱟᱦᱟᱸᱭ ᱠᱷᱮᱞᱳᱰᱮᱜ ᱠᱟᱱᱟ ᱠᱚ ᱩᱱᱠᱩ ᱫᱚ ᱵᱟᱝ ᱠᱚ ᱠᱷᱚᱨᱚᱪ ᱫᱟᱲᱮᱭᱟᱜ ᱠᱟᱱᱟ ᱡᱮᱢᱚᱱ ᱚᱱᱟ ᱠᱷᱮᱞᱳᱰ ᱞᱟᱹᱜᱤᱫ ᱫᱚ ᱵᱩᱴ ᱦᱚᱸ ᱫᱚᱨᱠᱟᱨᱟ ᱥᱮ ᱵᱩᱴ ᱦᱚᱸ ᱵᱟᱝ ᱠᱚ ᱠᱤᱨᱤᱧ ᱫᱟᱲᱮᱭᱟᱜ ᱠᱟᱱᱟ ᱚᱱᱟ ᱤᱭᱟᱹᱛᱮ ᱠᱷᱮᱞᱳᱰ ᱥᱮᱱ ᱦᱚᱸ ᱵᱟᱝ ᱠᱚ ᱞᱟᱦᱟ ᱪᱟᱞᱟᱣ ᱫᱟᱲᱮᱭᱟᱜ ᱠᱟᱱᱟ ᱟᱨ ᱡᱟᱦᱟᱸ ᱢᱟᱱᱮ ᱡᱚᱛᱚ ᱴᱚᱞᱟ ᱨᱮᱫᱚ ᱡᱮᱢᱚᱱ ᱢᱟᱴᱷ ᱵᱟᱹᱱᱩᱜ ᱛᱮ ᱥᱮ ᱢᱟᱴᱷ ᱨᱮᱦᱚᱸ ᱥᱮᱭ ᱨᱚᱠᱚᱢ ᱯᱨᱮᱠᱴᱤᱥ ᱵᱮᱵᱚᱥᱛᱷᱟ ᱵᱟᱹᱱᱩᱜ ᱛᱮ ᱩᱱᱠᱩ ᱫᱚ ᱞᱟᱦᱟ ᱥᱮᱱ ᱵᱟᱝ ᱠᱚ ᱪᱟᱞᱟᱣ ᱫᱟᱲᱮᱭᱟᱜ ᱠᱟᱱᱟ ᱢᱮᱱᱠᱷᱟᱱ ᱵᱷᱟᱨᱚᱛ ᱥᱚᱨᱠᱟᱨᱟᱜ ᱫᱚ ᱱᱚᱣᱟᱜᱮ ᱟᱨᱠᱤ ᱠᱚᱨᱟᱣ ᱦᱩᱭᱩᱜ ᱛᱟᱭᱟ ᱡᱮ ᱡᱚᱛᱚᱱ ᱴᱚᱞᱟ ᱨᱮᱜᱮ ᱢᱤᱫᱴᱮᱱ ᱠᱟᱛᱮ ᱢᱟᱴᱷ ᱵᱮᱱᱟᱣ ᱠᱟᱛᱮ ᱚᱸᱰᱮ ᱡᱟᱛᱮ ᱯᱨᱮᱠᱴᱤᱥ ᱨᱮᱱᱟᱜ ᱥᱟᱱᱟᱢ ᱨᱚᱠᱚᱢ ᱵᱮᱵᱚᱥᱛᱷᱟ ᱛᱟᱦᱮᱱ ᱚᱱᱟ ᱧᱮᱞ ᱦᱩᱭᱩᱜ ᱛᱟᱭᱟ ᱟᱨ ᱡᱟ ᱠᱷᱚᱨᱚᱪ ᱢᱟᱱᱮ ᱢᱤᱫᱴᱮᱱ ᱠᱷᱮᱞᱳᱰᱟᱜ ᱢᱟᱱᱮ ᱩᱱᱤ ᱯᱤᱪᱷᱚᱱ ᱨᱮ ᱡᱟ ᱠᱷᱚᱨᱪᱟ ᱦᱩᱭᱩᱜᱼᱟ ᱚᱱᱟ ᱦᱚᱸ ᱮᱢ ᱦᱩᱭᱩᱜ ᱛᱟᱭᱟ ᱛᱟᱦᱞᱮ ᱠᱷᱟᱱᱜᱮ ᱱᱚᱣᱟ ᱠᱷᱮᱞᱳᱰ ᱫᱚ ᱞᱟᱦᱟ ᱥᱮᱱ ᱢᱟᱱᱮ ᱞᱟᱦᱟ ᱪᱟᱞᱟᱜᱼᱟ ᱟᱨᱠᱤ